ᱟᱵᱚ ᱢᱟᱵᱚ ᱢᱮᱱᱠᱮᱜᱼᱟ ᱱᱤᱛᱳᱜ ᱟᱵᱚ ᱱᱚᱜᱼᱚᱭ ᱯᱚᱨᱚᱵᱽ ᱥᱮᱴᱮᱨ ᱮᱱᱟ ᱤᱭᱟᱹ ᱯᱚᱨᱚᱵᱽ ᱱᱤᱛᱳᱜ ᱮᱦᱚᱵ ᱮᱱᱟ ᱛᱟᱵᱚᱱ ᱚᱱᱮ ᱫᱷᱩᱲᱭᱟᱹ ᱵᱚ ᱡᱟᱢ ᱵᱚᱸᱜᱟ ᱠᱮᱜᱼᱟ ᱫᱷᱩᱲᱭᱟᱹ ᱯᱷᱚᱫᱚᱱ ᱚᱱᱟ ᱡᱟᱱᱛᱷᱟᱲ ᱵᱚ ᱵᱚᱸᱜᱟ ᱠᱮᱜᱼᱟ ᱫᱷᱩᱲᱭᱟᱹ ᱵᱚᱱ ᱵᱚᱸᱜᱟ ᱜᱮᱜᱼᱟ ᱱᱚᱜᱼᱚᱭ ᱱᱟᱦᱟᱸᱜ ᱵᱚ ᱵᱚᱸᱜᱟ ᱠᱮᱜᱼᱟ ᱟᱨ ᱱᱤᱛᱚᱜ ᱱᱟᱦᱟᱸᱜ ᱟᱵᱚ ᱚᱱᱟ ᱤᱭᱟᱹ ᱨᱮᱵᱚ ᱵᱚᱸᱜᱟ ᱠᱮᱜᱼᱟ ᱚᱱᱟ ᱜᱚᱢᱦᱟ ᱨᱮ ᱜᱚᱢᱦᱟ ᱨᱮᱵᱚ ᱵᱚᱸᱜᱟ ᱠᱮᱜᱼᱟ ᱪᱮᱫ ᱠᱚ ᱵᱚᱸᱜᱟᱭᱟ ᱟᱵᱚᱢᱟ ᱤᱭᱟᱹᱭᱟᱵᱚᱱ ᱨᱤᱡᱟᱹ ᱵᱚᱱ ᱤᱭᱟᱹ ᱜᱚᱢᱦᱟ ᱵᱚᱸᱜᱟ ᱠᱟᱛᱮ ᱚᱱᱮ ᱠᱚ ᱢᱮᱱ ᱤᱭᱟᱹ ᱡᱚᱠᱷᱚᱱ ᱫᱚ ᱜᱚᱢᱦᱟ ᱫᱤᱱ ᱫᱚ ᱵᱟᱹᱫ ᱨᱮ ᱵᱟᱠᱚ ᱠᱟᱹᱢᱤᱭᱟ ᱵᱟᱠᱚ ᱠᱟᱹᱢᱤᱭᱟ ᱢᱮᱱᱟ ᱥᱮᱫᱟᱭ ᱵᱤᱧᱚᱜ ᱟᱠᱚ ᱜᱚᱢᱦᱟ ᱨᱮ ᱚᱱᱟᱛᱮ ᱜᱚᱢᱦᱟ ᱫᱤᱱ ᱫᱚᱵᱚ ᱢᱟᱱᱟᱣ ᱵᱟᱛᱟᱣ ᱮᱜᱼᱟ ᱥᱮᱛᱟᱜ ᱨᱮ ᱛᱟᱨᱟᱥᱤᱧ ᱵᱮᱲᱟ ᱦᱟᱺᱰᱤ ᱠᱚ ᱧᱩ ᱵᱟᱲᱟ ᱠᱟᱛᱮ ᱠᱩᱰᱤ ᱠᱟᱹᱠᱷᱟᱹᱣᱟᱹ ᱥᱟᱵ ᱠᱟᱛᱮ ᱵᱟᱹᱫᱮᱢ ᱪᱟᱞᱟᱜ ᱠᱟᱱᱟ ᱵᱟᱹᱫ ᱪᱟᱞᱟᱣ ᱠᱟᱛᱮᱢ ᱦᱤᱡᱩᱜ ᱠᱟᱱᱟ ᱦᱮᱡ ᱮᱱᱟᱵᱚᱱ ᱵᱩᱲᱦᱟᱹ ᱵᱩᱲᱦᱤ ᱛᱟᱦᱮᱭᱮᱱᱟᱵᱚᱱ ᱤᱭᱟᱹ ᱠᱟᱛᱮ ᱚᱱᱟᱠᱟᱛᱮ ᱟᱵᱚ ᱚᱱᱟ ᱠᱚᱫᱚ ᱠᱚᱨᱟᱣ ᱟᱹᱜᱩ ᱟᱠᱟᱫᱟ ᱟᱨ ᱤᱭᱟᱹ ᱠᱷᱟᱱ ᱫᱚ ᱟᱹᱭᱩᱵ ᱫᱚ ᱪᱮᱫ ᱠᱚ ᱢᱮᱱᱮᱫᱟ ᱨᱤᱡᱟᱹ ᱠᱚ ᱮᱱᱮᱡᱟ ᱜᱚᱢᱦᱟ ᱫᱤᱱ ᱫᱚ ᱨᱤᱡᱟᱹ ᱠᱚ ᱮᱱᱮᱡᱟ ᱜᱚᱢᱦᱟ ᱫᱤᱱ ᱫᱚ ᱨᱤᱡᱟᱹ ᱠᱚ ᱮᱱᱮᱡᱟ ᱠᱩᱲᱤ ᱠᱚᱲᱟ ᱡᱚᱛᱚ ᱠᱚ ᱮᱱᱮᱡᱟ ᱨᱤᱡᱟᱹ ᱠᱚ ᱮᱢᱟᱱ ᱠᱚ ᱠᱚ ᱮᱱᱮᱡᱟ ᱟᱨ ᱱᱚᱜᱼᱚᱭ ᱟᱢ ᱢᱮᱱ ᱟᱵᱚ ᱵᱩᱨᱩᱨᱮ ᱟᱵᱚ ᱱᱤᱛᱚᱜ ᱟᱹᱰᱤᱜᱟᱱ ᱯᱷᱚᱞ ᱯᱟᱠᱚᱲ ᱢᱮᱱᱟᱜᱼᱟ ᱯᱷᱚᱞ ᱯᱟᱠᱚᱲ ᱢᱮᱱᱟᱜ ᱛᱮ ᱱᱤᱛᱚᱜ ᱟᱵᱚ ᱱᱚᱸᱰᱮ ᱛᱟᱨᱚᱵ ᱢᱮᱱᱟᱜᱼᱟ ᱛᱮᱨᱮᱞ ᱢᱮᱱᱟᱜᱼᱟ ᱡᱚᱡᱚ ᱢᱮᱱᱟᱜᱼᱟ ᱮᱢᱟᱱ ᱛᱮᱭᱟᱜ ᱢᱮᱱᱟᱜᱼᱟ ᱡᱚᱛᱚ ᱦᱚᱲ ᱜᱮᱵᱚ ᱡᱚᱢᱮᱜᱼᱟ ᱱᱚᱣᱟ ᱫᱚ ᱢᱤᱫ ᱢᱤᱫᱴᱟᱝ ᱦᱚᱲ ᱫᱚ ᱵᱟᱵᱚ ᱵᱩᱡᱷᱟᱹᱜ ᱠᱟᱱᱟ ᱫᱟᱨᱮ ᱵᱚ ᱢᱟᱜᱽ ᱮᱫᱟ ᱟᱹᱠᱷᱟᱨᱤᱧ ᱮᱫᱟ ᱵᱚᱱ ᱱᱚᱣᱟ ᱫᱚ ᱛᱟᱨᱚᱵ ᱫᱟᱨᱮ ᱦᱚᱢ ᱟᱹᱠᱷᱟᱨᱤᱧᱮᱫ ᱤᱭᱟᱹ ᱫᱟᱨᱮ ᱦᱚᱢ ᱟᱹᱠᱷᱟᱨᱤᱧ ᱱᱚᱸᱰᱮ ᱟᱵᱚ ᱵᱩᱨᱩ ᱫᱤᱥᱚᱢ ᱨᱮ ᱢᱮᱱᱟᱜ ᱵᱚᱱᱟ ᱟᱹᱰᱤᱜᱟᱱ ᱤᱭᱟᱹ ᱢᱮᱱᱟᱜ ᱵᱚᱱᱟ ᱩᱯᱠᱟᱹᱨ ᱢᱮᱱᱟᱜ ᱵᱚᱱᱟ ᱟᱵᱚ ᱫᱚ ᱚᱱᱟ ᱞᱟᱹᱜᱤᱫ ᱛᱮ ᱟᱵᱚ ᱫᱚ ᱵᱟᱵᱚ ᱵᱩᱡᱷᱟᱹᱣ ᱫᱟᱲᱮᱭᱟᱜ ᱠᱟᱱᱟ ᱟᱵᱚ ᱥᱟᱱᱛᱟᱲ ᱦᱚᱲ ᱦᱚᱸ ᱵᱟᱵᱚ ᱵᱩᱡᱷᱟᱹᱣ ᱮᱜᱼᱟ ᱮᱱᱠᱷᱟᱱ ᱢᱟ ᱢᱤᱢᱤᱫ ᱴᱟᱝ ᱦᱚᱲ ᱫᱚᱵᱚᱱ ᱟᱹᱠᱷᱟᱨᱤᱧᱮᱫ ᱜᱮᱭᱟ ᱵᱚᱱ ᱡᱚᱢ ᱫᱟᱨᱮ ᱛᱟᱨᱚᱵ ᱠᱚ ᱢᱮᱱᱟᱜᱼᱟ ᱮᱢᱟᱱᱛᱮᱭᱟᱜ ᱟᱹᱰᱤ ᱜᱟᱱ ᱫᱟᱨᱮ ᱢᱮᱱᱟᱜᱼᱟ ᱚᱱᱟᱛᱮ ᱱᱚᱣᱟ ᱨᱟᱱ ᱢᱩᱨᱜᱟᱹᱱ ᱦᱚᱸ ᱢᱮᱱᱟᱜᱼᱟ ᱱᱚᱸᱰᱮ ᱟᱵᱚ ᱧᱮᱞᱯᱮ ᱯᱟᱹᱦᱤᱞ ᱫᱚᱠᱚ ᱢᱮᱱᱟ ᱟᱹᱰᱤᱜᱟᱱ ᱵᱩᱨᱩ ᱨᱮ ᱨᱟᱱ ᱢᱮᱱᱟᱜᱼᱟ ᱨᱟᱱ ᱠᱚ ᱢᱮᱱᱟᱜᱼᱟ ᱚᱱᱟ ᱞᱟᱹᱜᱤᱫ ᱛᱮ ᱚᱱᱟ ᱨᱟᱱ ᱞᱟᱹᱜᱤᱫ ᱛᱮᱜᱮ ᱟᱵᱚ ᱦᱟᱱᱮ ᱱᱤᱛᱳᱜ ᱫᱚ ᱚᱱᱟ ᱥᱟᱨ ᱡᱩᱜᱽ ᱵᱚᱱ ᱡᱚᱢᱮᱫᱛᱮ ᱨᱟᱱ ᱵᱟᱭ ᱥᱟᱵᱮᱜᱼᱟ ᱱᱟᱣᱟ ᱱᱟᱣᱟ ᱨᱩᱣᱟᱹ ᱚᱰᱚᱠᱚᱜ ᱠᱟᱱᱟ